ᱥᱚᱨᱦᱟᱭ ᱫᱚ ᱦᱩᱭᱩᱜ ᱠᱟᱱᱟ ᱯᱚᱸᱫᱽᱨᱚᱭ ᱯᱷᱟᱜᱩᱱ ᱛᱟᱯᱚᱨᱮ ᱢᱤᱫᱴᱮᱱ ᱫᱚ ᱵᱟᱭᱤᱥᱮ ᱢᱟᱜᱽ ᱚᱱᱟ ᱢᱤᱫᱴᱮᱱ ᱯᱩᱡᱟᱹ ᱠᱟᱱᱟ ᱛᱟᱯᱚᱨ ᱢᱤᱫᱴᱤᱱ ᱛᱤᱨᱤᱥᱮ ᱡᱩᱱ ᱟᱨ ᱢᱤᱫᱴᱮᱱ ᱯᱚᱸᱫᱽᱨᱚᱭ ᱟᱜᱚᱥᱴ ᱟᱨ ᱢᱤᱫᱴᱮᱱ ᱱᱚᱭᱮ ᱟᱜᱚᱥᱴ ᱚᱱᱟ ᱠᱚᱨᱮ